ᱫᱟᱨᱮ ᱵᱟᱧᱪᱟᱣ ᱫᱚᱦᱚᱭ ᱨᱮᱱᱟᱜ ᱢᱩᱞ ᱠᱟᱨᱚᱱ ᱫᱚ ᱫᱟᱜ ᱠᱟᱱᱟ ᱡᱟᱦᱟᱸ ᱥᱮᱨᱢᱟ ᱫᱟᱜ ᱦᱩᱭᱫᱟᱲᱤᱭᱟᱜ ᱟ ᱟᱨᱵᱟᱝᱠᱷᱟᱱ ᱚᱛ ᱫᱟᱜ ᱡᱟᱦᱟᱸᱵᱩᱱ ᱢᱮᱱᱮᱫ ᱵᱷᱚᱣᱢᱚ ᱡᱚᱞ ᱠᱟᱹᱴᱤᱡ ᱪᱟᱨᱟ ᱡᱚᱫᱤᱢ ᱨᱚᱦᱚᱭᱟ ᱴᱷᱤᱠᱢᱚᱛᱚ ᱡᱚᱫᱤ ᱫᱟᱜᱵᱟᱭ ᱧᱟᱢᱟ ᱛᱟᱦᱚᱞᱮ ᱚᱱᱟ ᱪᱟᱨᱟ ᱫᱟᱨᱮᱫᱚ ᱟᱹᱰᱤ ᱞᱚᱜᱚᱱ ᱛᱮ ᱜᱚᱡᱚᱜ ᱟ ᱵᱟᱭ ᱵᱟᱧᱪᱟᱣ ᱫᱟᱲᱤᱭᱟᱜ ᱟ ᱚᱱᱠᱟᱜᱤ ᱡᱚᱫᱤ ᱧᱮᱞ ᱦᱩᱭᱩᱜ ᱟ ᱫᱟᱨᱮ ᱥᱤᱛᱩᱝ ᱫᱤᱱ ᱩᱱᱚᱠᱛᱚ ᱫᱟᱨᱮ ᱠᱤᱱᱛᱩ ᱴᱷᱤᱠᱢᱚᱛᱚ ᱵᱟᱭ ᱵᱟᱧᱪᱟᱣ ᱫᱟᱲᱤᱭᱟᱜ ᱟ ᱫᱟᱜ ᱠᱷᱟᱹᱛᱤᱨ ᱧᱮᱞᱟᱵᱩᱱ ᱠᱤᱪᱷᱩ ᱠᱤᱪᱷᱩ ᱫᱟᱨᱮ ᱫᱚ ᱫᱟᱜ ᱵᱟᱝ ᱧᱟᱢᱞᱮᱠᱷᱟᱱ ᱜᱚᱥᱚᱜ ᱟ ᱛᱟᱯᱚᱨ ᱧᱮᱞᱟᱵᱚᱱ ᱵᱟᱹᱭ ᱵᱟᱹᱭᱛᱮ ᱚᱱᱟ ᱫᱟᱨᱮ ᱫᱚ ᱜᱚᱡ ᱩᱛᱟᱹᱨᱚᱜ ᱟ ᱢᱮᱱᱠᱷᱟᱱ ᱚᱱᱟᱫᱟᱨᱮ ᱨᱮ ᱟᱵᱟᱨ ᱡᱚᱫᱤᱵᱩᱱ ᱧᱮᱞᱟ ᱚᱱᱟ ᱪᱟᱨᱟ ᱫᱟᱨᱮ ᱨᱟᱵᱟᱝ ᱫᱤᱱᱫᱚ ᱠᱤᱱᱛᱩ ᱩᱱᱤ ᱵᱟᱧᱪᱟᱜ ᱞᱟᱹᱜᱤᱫ ᱠᱚᱱᱚ ᱚᱥᱩᱵᱤᱫᱷᱟ ᱵᱟᱝ ᱦᱩᱭᱩᱜ ᱟ ᱪᱮᱫᱟᱜ ᱥᱮ ᱨᱟᱵᱟᱝ ᱵᱮᱞᱟᱫᱚ ᱥᱤᱛᱩᱝ ᱚᱱᱟ ᱛᱟᱯᱦᱚᱸ ᱵᱟᱝ ᱛᱟᱦᱮᱱᱟ ᱟᱨ ᱡᱟᱦᱟᱸ ᱚᱛ ᱞᱟᱛᱟᱨ ᱡᱟᱦᱟᱸ ᱫᱟᱜ ᱚᱱᱟᱦᱚᱸ ᱢᱚᱡᱩᱛ ᱛᱟᱦᱮᱱᱟ ᱴᱷᱤᱠᱴᱷᱟᱠ ᱡᱟᱦᱟᱸ ᱜᱤᱨᱥᱚ ᱠᱟᱞᱫᱚ ᱚᱛ ᱞᱟᱛᱟᱨ ᱨᱮ ᱫᱟᱜᱦᱚᱸ ᱵᱟᱝ ᱛᱟᱦᱮᱱᱟ ᱢᱮᱱᱠᱷᱟᱱ ᱨᱟᱵᱟᱝ ᱫᱤᱱ ᱫᱚ ᱚᱱᱟ ᱫᱟᱜ ᱛᱟᱦᱮᱱᱟ ᱚᱱᱟᱛᱮ ᱫᱟᱨᱮᱦᱚᱸ ᱟᱹᱰᱤ ᱢᱚᱡ ᱡᱤᱭᱟᱹᱲ ᱛᱟᱦᱮᱱᱟ ᱫᱟᱨᱮ ᱠᱚᱨᱮᱱᱟᱜ ᱥᱟᱠᱟᱢ ᱠᱚᱦᱚᱸ ᱱᱟᱣᱟ ᱥᱟᱜᱮᱱᱚᱜ ᱟ ᱚᱱᱟᱛᱮ ᱨᱟᱵᱟᱝ ᱫᱤᱱ ᱫᱚ ᱵᱤᱨᱵᱩᱨᱩ ᱨᱮᱱᱟᱜ ᱫᱟᱨᱮ ᱠᱚᱦᱚᱸ ᱟᱹᱰᱤ ᱡᱤᱭᱟᱹᱲᱜᱮ ᱛᱟᱦᱮᱱᱟ